ᱟᱵᱚ ᱱᱤᱭᱟᱹ ᱥᱟᱱᱛᱟᱲ ᱥᱚᱢᱟᱡᱽ ᱨᱮᱭᱟᱜ ᱫᱚ ᱨᱚᱝᱜᱳᱞᱤ ᱫᱚ ᱟᱵᱚᱣᱟᱜ ᱫᱚ ᱵᱟᱝ ᱠᱟᱱᱟ ᱨᱚᱝᱜᱳᱞᱤ ᱫᱚ ᱟᱵᱚᱣᱟᱜ ᱫᱚ ᱵᱟᱝ ᱠᱟᱱᱟ ᱫᱤᱠᱩ ᱯᱩᱥᱤᱭᱟᱜ ᱠᱟᱱᱟ ᱨᱚᱝᱜᱳᱞᱤ ᱫᱚ ᱫᱤᱠᱩ ᱯᱩᱥᱤᱭᱟᱜ ᱠᱟᱱᱟ ᱟᱵᱚ ᱫᱚ ᱠᱟᱱᱟ ᱡᱮᱨᱮᱲ ᱜᱩᱨᱤᱡ ᱡᱮᱢᱚᱱ ᱧᱮᱞᱢᱮ ᱱᱤᱛᱚᱜ ᱡᱟᱦᱮᱨ ᱛᱷᱟᱱ ᱨᱮ ᱟᱵᱚ ᱡᱟᱦᱮᱨ ᱛᱷᱟᱱ ᱵᱚᱱ ᱪᱟᱞᱟᱜ ᱠᱟᱱᱟ ᱟᱵᱚ ᱵᱚᱱ ᱜᱩᱨᱤᱡ ᱫᱟ ᱜᱩᱨᱤᱡ ᱫᱟᱵᱚᱱ ᱚᱱᱟ ᱪᱮᱫ ᱚᱱᱟ ᱵᱟᱦᱨᱮ ᱠᱚᱨᱮᱵᱚᱱ ᱦᱤᱨᱤᱡ ᱵᱟᱲᱟᱭᱫᱟ ᱡᱟᱦᱟᱱᱟᱜ ᱠᱚ ᱦᱤᱨᱤᱡ ᱵᱟᱲᱟᱭ ᱫᱟᱵᱚᱱ ᱟᱨ ᱟᱵᱚ ᱫᱚ ᱵᱟᱵᱚᱱ ᱦᱤᱨᱤᱡ ᱟᱵᱚ ᱟᱹᱭᱩ ᱦᱚᱲ ᱫᱚ ᱵᱟᱵᱚᱱ ᱦᱤᱨᱤᱡ ᱫᱟ ᱵᱟᱵᱟ ᱛᱟᱠᱚᱠᱚ ᱵᱟᱵᱟ ᱛᱟᱠᱚ ᱠᱚ ᱦᱤᱡᱨᱤᱡ ᱫᱟ ᱛᱳ ᱚᱱᱟᱜᱮ ᱤᱧ ᱢᱮᱱ ᱦᱚᱪᱚᱭ ᱛᱟᱵᱚᱱᱟ ᱡᱮ ᱡᱟᱦᱮᱨ ᱛᱷᱟᱱ ᱵᱚᱱ ᱪᱟᱞᱟᱜ ᱠᱷᱟᱱ ᱢᱟᱱᱮᱠᱤ ᱱᱤᱝᱠᱟᱹ ᱩᱢ ᱯᱟᱭᱨᱟ ᱠᱟᱛᱮᱫ ᱵᱚᱱ ᱪᱟᱞᱟᱜᱼᱟ ᱡᱟᱦᱟᱸᱭ ᱡᱩᱫᱤ ᱪᱷᱩᱸᱛ ᱜᱮᱭᱟᱭᱮ ᱛᱚ ᱪᱷᱩᱸᱛ ᱨᱮᱫᱚ ᱵᱟᱵᱚᱱ ᱪᱟᱞᱟᱜᱼᱟ ᱩᱯᱟᱹᱥ ᱠᱟᱛᱮᱜ ᱵᱚᱱ ᱪᱟᱞᱟᱜᱼᱟ ᱡᱚᱢ ᱠᱟᱛᱮᱜ ᱫᱚ ᱵᱟᱵᱚᱱ ᱪᱟᱞᱟᱜᱼᱟ ᱚᱱᱠᱟᱜᱮ ᱟᱨ ᱚᱱᱠᱟᱜᱮ ᱡᱮᱢᱚᱱ ᱥᱚᱵᱽ ᱦᱚᱲᱜᱮ ᱚᱱᱠᱟᱜᱮ ᱢᱤᱫᱴᱮᱱ ᱟᱞᱮ ᱴᱷᱮᱱᱤᱡ ᱢᱤᱫᱴᱮᱱ ᱦᱤᱞᱤ ᱦᱚᱲ ᱦᱩᱭᱩᱜ ᱠᱟᱱ ᱛᱟᱦᱮᱱᱟᱭ ᱩᱱᱤ ᱦᱚᱸ ᱚᱱᱠᱟᱜᱮ ᱵᱟᱝ ᱵᱟᱲᱟᱭ ᱠᱟᱱ ᱛᱟᱦᱮᱱᱟᱭ ᱪᱷᱩᱸᱛ ᱠᱟᱛᱮᱜ ᱪᱷᱩᱸᱛ ᱠᱟᱱ ᱛᱟᱦᱮᱱᱟᱭ ᱟᱨ ᱪᱟᱞᱟᱣ ᱮᱱᱟᱭ ᱛᱳ ᱩᱱᱤᱭᱟᱜ ᱥᱩᱵᱤᱥᱛᱟ ᱟᱹᱰᱤ ᱠᱷᱟᱨᱟᱯ ᱦᱩᱭᱮᱱ ᱛᱟᱭᱟ ᱢᱟᱱᱮ ᱵᱚᱸᱜᱟ ᱛᱟᱞᱟᱭᱮᱱᱟᱭᱮ ᱚᱱᱠᱟᱜᱮ